ᱤᱧ ᱥᱟᱹᱨᱤ ᱜᱮ ᱡᱟᱦᱟᱱᱟᱜ ᱥᱟᱛᱟᱢᱤᱧ ᱚᱞ ᱮᱫᱟ ᱢᱚᱱᱮ ᱨᱮ ᱚᱠᱟ ᱞᱮᱠᱟ ᱪᱚ ᱦᱤᱫᱤᱡ ᱫᱤᱡ ᱤᱧ ᱟᱹᱭᱠᱟᱹᱣᱟ ᱠᱟᱨᱚᱱ ᱪᱮᱫᱟᱜ ᱥᱮ ᱚᱱᱟ ᱠᱚ ᱥᱟᱛᱟᱢ ᱦᱚᱲ ᱟᱹᱰᱤ ᱟᱸᱴ ᱢᱚᱱᱮ ᱦᱳᱭ ᱵᱟᱹᱧ ᱠᱩᱥᱤ ᱚᱪᱚ ᱫᱟᱲᱮ ᱟᱠᱚ ᱠᱟᱱᱟ ᱢᱚᱱᱮ ᱦᱳᱭ ᱟᱹᱰᱤ ᱟᱸᱴ ᱵᱟᱹᱧ ᱚᱞ ᱩᱛᱱᱟᱹᱣ ᱫᱟᱲᱮᱭᱟᱜ ᱚᱱᱟᱛᱮ ᱢᱚᱱᱮ ᱠᱚᱦᱚᱸ ᱟᱹᱰᱤ ᱫᱩᱠ ᱤᱧ ᱵᱩᱡᱟ ᱟᱨ ᱪᱮᱫ ᱞᱮᱠᱟ ᱛᱮ ᱚᱱᱟᱹᱧ ᱚᱞᱟ ᱚᱱᱟ ᱦᱚᱧ ᱨᱤᱠᱟᱹᱭᱟ ᱟᱹᱰᱤ ᱟᱸᱴ ᱨᱤᱠᱟᱹᱭᱟ ᱡᱟᱛᱮ ᱢᱟᱱᱮ ᱚᱱᱟ ᱤᱧᱟᱹᱜ ᱚᱱᱮ ᱦᱤᱫᱤᱡ ᱡᱟᱛᱮ ᱤᱧ ᱢᱟᱱᱮ ᱵᱟᱝ ᱦᱤᱡᱩᱜ ᱛᱤᱧ ᱡᱟᱛᱮ ᱡᱟᱦᱟᱸ ᱡᱤᱱᱤᱥ ᱤᱧᱤᱧ ᱢᱮᱱᱮᱫᱟ ᱚᱱᱟ ᱡᱤᱱᱤᱥ ᱚᱱᱟ ᱡᱟᱱᱟᱝ ᱥᱟᱛᱟᱢ ᱨᱮ ᱡᱮᱱᱟᱝ ᱤᱧ ᱚᱞ ᱠᱟᱛᱮ ᱡᱮᱱᱚ ᱢᱤᱫ ᱦᱚᱲ ᱤᱧ ᱵᱩᱡᱽ ᱪᱚ ᱫᱟᱲᱮ ᱟᱭ ᱟᱹᱨᱥᱤ ᱞᱮᱠᱟ ᱡᱟᱛᱮᱭ ᱧᱮᱞ ᱧᱟᱢ ᱚᱱᱟ ᱡᱤᱱᱤᱥ ᱡᱟᱛᱮᱧ ᱵᱟᱲᱟᱭ ᱪᱚ ᱫᱟᱲᱮᱣᱟᱭ ᱡᱟᱛᱮ ᱩᱱᱤᱧ ᱟᱸᱜᱚᱪ ᱪᱚ ᱫᱟᱲᱮᱣᱟᱭ ᱚᱱᱟ ᱡᱤᱱᱤᱥ ᱵᱟᱝ ᱦᱩᱭᱩᱜ ᱠᱟᱱ ᱠᱷᱟᱹᱛᱤᱨ ᱛᱮ ᱟᱹᱰᱤ ᱦᱤᱫᱤᱡ ᱫᱤᱜᱤᱡ ᱤᱧ ᱟᱹᱭᱠᱟᱹᱣᱟ ᱢᱚᱱᱮ ᱠᱚ ᱵᱟᱹᱲᱤᱡᱚᱜᱼᱟ ᱢᱚᱱᱮᱭᱟᱹᱧ ᱡᱮ ᱵᱟᱝ ᱵᱟᱝ ᱱᱚᱝᱠᱟ ᱱᱤᱭᱟᱹ ᱫᱚ ᱤᱧ ᱫᱚ ᱟᱹᱰᱤ ᱟᱸᱴ ᱜᱮ ᱵᱟᱝ ᱴᱷᱤᱠᱚᱜ ᱠᱟᱱᱟ ᱠᱤᱱᱛᱩ ᱮᱱᱨᱮᱦᱚᱸ ᱚᱱᱟ ᱡᱚᱛᱚᱴᱟᱧ ᱯᱟᱨᱮᱭᱟᱜᱼᱟ ᱪᱮᱥᱴᱟᱭᱟᱹᱧ ᱡᱟᱛᱮ ᱚᱱᱟ ᱡᱤᱱᱤᱥ ᱯᱩᱨᱩᱱ ᱫᱟᱲᱮᱜ ᱡᱟᱛᱮ ᱚᱱᱟ ᱟᱸᱜᱚᱪ ᱡᱟᱦᱟᱸ ᱤᱧᱤᱧ ᱟᱹᱭᱠᱟᱹᱣ ᱮᱫᱟ ᱚᱱᱟ ᱡᱟᱛᱮ ᱯᱩᱨᱚᱱᱚᱜ ᱛᱤᱧ ᱡᱟᱛᱮ ᱦᱚᱲ ᱦᱚᱧ ᱚᱱᱟ ᱟᱨᱚ ᱢᱟᱱᱮ ᱤᱧᱟᱹᱜ ᱚᱱᱟ ᱥᱟᱛᱟᱢ ᱨᱮᱱᱟᱜ ᱟᱸᱜᱚᱪ ᱛᱟᱦᱮᱱ ᱛᱟᱠᱚ ᱡᱮ ᱛᱤᱥ ᱟᱨᱚ ᱢᱟᱱᱮ ᱦᱤᱡᱩᱜᱼᱟ ᱦᱤᱡᱩᱜᱼᱟ ᱠᱚᱨᱮ ᱛᱚ ᱚᱱᱠᱟᱱ ᱤᱧᱟᱹᱜ ᱵᱟᱝ ᱦᱩᱭᱩᱜ ᱠᱟᱱᱟ ᱢᱮᱱᱠᱷᱟᱱ ᱚᱱᱟ ᱠᱷᱟᱹᱛᱤᱨ ᱛᱮ ᱤᱧᱟᱹᱜ ᱢᱚᱱᱮ ᱛᱷᱚᱲᱟ ᱦᱤᱫᱤᱡ ᱫᱤᱜᱤᱡ ᱤᱧ ᱟᱹᱭᱠᱟᱣᱟ ᱟᱨ ᱵᱷᱟᱨᱚᱛ ᱨᱮ ᱵᱚᱱᱫᱚ ᱢᱮᱱᱟᱜ ᱚᱱᱠᱟᱱ ᱥᱟᱛᱟᱢ ᱦᱚᱸ ᱢᱮᱱᱟᱜ ᱜᱮᱭᱟ ᱢᱮᱱᱠᱷᱟᱱ ᱡᱟᱦᱟᱸ ᱠᱚ ᱫᱷᱚᱨᱚ ᱵᱷᱟᱨᱚᱛ ᱥᱚᱨᱠᱟᱨ ᱚᱱᱟ ᱠᱚ ᱥᱟᱛᱟᱢ ᱵᱟᱭ ᱠᱩᱥᱤᱭᱟᱜᱼᱟ ᱟᱨ ᱥᱮᱨᱚᱠᱚᱢ ᱚᱱᱟ ᱨᱮᱱᱟᱜᱝ ᱠᱳᱱᱳ ᱢᱩᱞᱞᱚ ᱵᱟᱹᱱᱩᱜᱼᱟ ᱥᱮ ᱢᱟᱹᱱ ᱵᱟᱹᱱᱩᱜᱼᱟ ᱚᱱᱟ ᱠᱟᱨᱚᱱ ᱛᱮ ᱯᱟᱥᱮᱡ ᱵᱟᱭ ᱠᱩᱥᱤᱭᱟᱜᱼᱟ ᱚᱱᱟ ᱠᱟᱨᱚᱱ ᱛᱮ ᱵᱚᱱᱫᱚ ᱯᱟᱞᱮᱱ ᱯᱟᱥᱮᱡ ᱢᱮᱱᱟᱜ ᱜᱮ ᱚᱱᱠᱟᱱᱟᱜ ᱥᱟᱛᱟᱢ ᱦᱚᱸ